ᱢᱟᱺᱡᱷᱤ ᱛᱷᱟᱱ ᱪᱟᱞᱟᱜ ᱡᱚᱠᱷᱚᱱ ᱟᱵᱚ ᱩᱯᱟᱹᱥ ᱵᱚ ᱛᱟᱦᱮᱱᱟ ᱟᱨ ᱩᱢ ᱱᱟᱲᱠᱟ ᱠᱟᱛᱮᱫ ᱵᱚᱱ ᱪᱟᱞᱟᱜᱼᱟ ᱡᱟᱦᱮᱨ ᱛᱷᱟᱱ ᱪᱟᱞᱟᱜ ᱡᱚᱠᱷᱚᱱ ᱦᱚᱸ ᱩᱢ ᱱᱟᱲᱠᱟ ᱠᱟᱛᱮᱫ ᱵᱚᱱ ᱪᱟᱞᱟᱜᱼᱟ ᱟᱨ ᱦᱚᱸ ᱟᱹᱛᱩ ᱨᱮᱱ ᱦᱚᱲ ᱠᱚᱦᱚᱸ ᱢᱤᱫᱵᱟᱨ ᱦᱚᱲ ᱠᱚ ᱛᱟᱦᱮᱱᱟ ᱩᱱᱠᱩ ᱦᱚᱸ ᱩᱯᱟᱹᱥ ᱠᱚ ᱛᱟᱦᱮᱱᱟ ᱩᱢ ᱱᱟᱲᱠᱟ ᱠᱟᱛᱮᱫ ᱵᱚᱱ ᱪᱟᱞᱟᱜᱼᱟ ᱟᱨ ᱩᱯᱟᱹᱥ ᱛᱟᱦᱮᱸ ᱦᱚᱸ ᱢᱤᱫᱴᱮᱱ ᱫᱷᱚᱨᱚᱢ ᱠᱟᱱ ᱜᱮᱭᱟ ᱡᱮᱢᱚᱱ ᱩᱯᱟᱹᱥ ᱫᱚ ᱟᱵᱚ ᱦᱚᱲ ᱵᱚᱸᱜᱟᱼᱵᱩᱨᱩ ᱨᱮ ᱛᱟᱦᱮᱱ ᱞᱟᱹᱠᱛᱤᱜ ᱠᱟᱱ ᱜᱮᱭᱟ ᱟᱨ ᱩᱢ ᱱᱟᱲᱠᱟ ᱟᱛᱮᱫ ᱵᱚᱱ ᱡᱟᱦᱟᱸ ᱥᱮᱫ ᱵᱚᱱ ᱪᱟᱞᱟᱜ ᱠᱷᱟᱱ ᱵᱚᱸᱜᱟᱼᱵᱩᱨᱩᱛᱮ ᱩᱢ ᱱᱟᱲᱠᱟ ᱠᱟᱛᱮᱫ ᱵᱚᱱ ᱪᱟᱞᱟᱜᱼᱟ